ᱱᱚᱣᱟ ᱵᱤᱨ ᱵᱷᱩᱢ ᱦᱚᱱᱚᱛ ᱨᱮᱱ ᱠᱩᱲᱤ ᱠᱚ ᱫᱚ ᱟᱰᱤ ᱜᱟᱱ ᱜᱮᱠᱚ ᱞᱟᱦᱟᱣ ᱠᱟᱱᱟ ᱥᱚᱨᱠᱟᱨ ᱫᱚ ᱟᱭᱢᱟ ᱜᱟᱱ ᱥᱩᱡᱳᱜᱽ ᱥᱩᱵᱤᱛᱟᱭ ᱮᱢ ᱠᱟᱜ ᱠᱚᱣᱟ ᱱᱚᱣᱟ ᱱᱩᱠᱩ ᱛᱤᱨᱞᱟᱹ ᱦᱚᱯᱚᱱ ᱠᱚ ᱞᱟᱜᱤᱫ ᱫᱚ ᱚᱠᱟ ᱫᱚ ᱠᱚᱱᱱᱟᱥᱥᱨᱤ ᱮᱢ ᱠᱟᱜ ᱠᱚᱣᱟ ᱯᱟᱲᱦᱟᱜ ᱞᱟᱜᱤᱜ ᱟᱨ ᱦᱚᱸ ᱥᱟᱭᱠᱮᱞᱮ ᱮᱢ ᱠᱟᱜ ᱠᱚᱣᱟ ᱥᱚᱵᱩᱡᱽ ᱥᱟᱛᱷᱤ ᱤᱥᱠᱩᱞ ᱪᱟᱞᱟᱜ ᱞᱟᱜᱤᱜ ᱟᱨ ᱡᱟᱦᱟᱸ ᱫᱚ ᱵᱟᱯᱞᱟ ᱥᱩᱢᱟᱹᱭ ᱩᱝᱠᱩ ᱛᱤᱨᱞᱟᱹ ᱠᱚᱫᱚ ᱨᱩᱯᱚᱥᱥᱨᱤ ᱤ ᱮᱢ ᱠᱟᱜ ᱠᱚᱣᱟ ᱪᱟᱞᱩᱣ ᱠᱟᱜ ᱟᱭ ᱚᱱᱟ ᱥᱚᱨᱠᱟᱨ ᱫᱚ ᱡᱟᱦᱟᱸ ᱩᱝᱠᱩ ᱛᱤᱨᱞᱟᱹ ᱠᱚ ᱦᱚᱯᱚᱱ ᱡᱮᱱᱚ ᱵᱟᱠᱚ ᱚᱥᱵᱤᱫᱟᱜ ᱟᱨ ᱱᱚᱜ ᱚᱭ ᱯᱟᱲᱦᱟᱣ ᱨᱮᱦᱚᱸ ᱟᱭᱢᱟ ᱜᱟᱱ ᱜᱮᱠᱚ ᱞᱟᱦᱟᱣ ᱠᱟᱱᱟ ᱪᱟᱠᱨᱤ ᱵᱟᱠᱨᱤ ᱦᱚᱸ ᱟᱭᱢᱟ ᱜᱟᱱ ᱜᱮᱠᱚ ᱧᱟᱢ ᱠᱟᱫᱟ ᱞᱟᱦᱟᱣ ᱠᱟᱱ ᱜᱮᱭᱟ ᱠᱚ ᱟᱨ ᱡᱚᱛᱚ ᱠᱷᱚᱱ ᱜᱮ ᱡᱚᱛᱚᱣᱟᱜ ᱥᱩᱡᱳᱜᱽ ᱥᱩᱵᱤᱛᱟ ᱠᱚ ᱧᱟᱢ ᱠᱟᱫᱟ